ᱱᱩᱭ ᱛᱷᱟᱹᱱᱤᱛ ᱥᱚᱨᱠᱟᱨ ᱩᱲᱤᱥᱥᱟ ᱥᱚᱨᱠᱟᱨᱟᱜ ᱨᱤᱠᱟᱹ ᱟᱹᱨᱤᱛᱮ ᱡᱟᱦᱟᱸ ᱱᱤᱭᱚᱢ ᱛᱮ ᱪᱟᱹᱞᱩ ᱟᱠᱟᱱᱟ ᱢᱚᱭᱩᱨᱵᱷᱡᱽ ᱵᱷᱤᱛᱤᱨ ᱨᱮ ᱟᱨ ᱵᱟᱝ ᱩᱲᱤᱥᱥᱟ ᱵᱷᱤᱛᱤᱨ ᱟᱨᱠᱤ ᱵᱟᱝ ᱵᱷᱟᱨᱚᱛ ᱵᱷᱤᱛᱤᱨ ᱨᱮ ᱡᱟᱦᱟᱸ ᱜᱮ ᱥᱚᱨᱠᱟᱨᱟᱜ ᱦᱩᱭᱩᱜ ᱠᱟᱱ ᱵᱚᱱ ᱵᱤᱵᱷᱟᱜ ᱯᱟᱦᱴᱟ ᱠᱷᱚᱱ ᱯᱷᱤᱨ ᱛᱮ ᱫᱟᱨᱮ ᱠᱚ ᱮᱢᱚᱜ ᱠᱟᱱ ᱡᱟᱜᱮ ᱦᱩᱭᱮᱱ ᱠᱟᱹᱡᱩ ᱫᱟᱨᱮ ᱠᱟᱭᱨᱟ ᱫᱟᱨᱮ ᱟᱹᱰᱤ ᱜᱟᱱ ᱱᱚᱝᱠᱟ ᱜᱮ ᱡᱟᱦᱟᱸ ᱜᱮ ᱡᱟᱭᱜᱟ ᱯᱷᱟᱸᱠᱟ ᱢᱮᱱᱟᱜᱼᱟ ᱚᱱᱟ ᱠᱚᱨᱮ ᱠᱚ ᱨᱚᱦᱚᱭᱮᱜᱼᱟ ᱱᱚᱣᱟ ᱦᱚᱸ ᱡᱚᱛᱚ ᱯᱷᱨᱤ ᱛᱮᱜᱮ ᱮᱢᱚᱜ ᱠᱟᱱᱟᱭ ᱦᱤᱥᱟᱹᱵ ᱛᱮ ᱟᱵᱚ ᱟᱹᱰᱤ ᱵᱷᱟᱹᱜᱤ ᱜᱮ ᱟᱹᱰᱤ ᱱᱟᱯᱟᱭ ᱜᱮ ᱟᱹᱰᱤ ᱥᱚᱸᱦᱮᱫ ᱜᱮ ᱱᱚᱣᱟ ᱫᱷᱟᱹᱨᱛᱤ ᱨᱮ ᱡᱮᱢᱚᱱ ᱦᱟᱹᱨᱭᱟᱹᱲ ᱫᱟᱨᱮ ᱜᱮ ᱵᱟᱜᱟᱱ ᱟᱠᱟᱱ ᱦᱤᱥᱟᱹᱵ ᱛᱮ ᱯᱚᱨᱤᱵᱮᱥ ᱦᱚᱸ ᱱᱟᱯᱟᱭ ᱨᱮᱜᱮ ᱢᱮᱱᱟᱜᱼᱟ ᱟᱨ ᱚᱱᱠᱟ ᱜᱚᱴᱟᱭ ᱟᱡᱟᱜ ᱨᱤᱠᱟᱹ ᱛᱮ ᱯᱟᱥᱱᱟᱣ ᱟᱠᱟᱱ ᱦᱤᱥᱟᱹᱵ ᱛᱮ ᱟᱹᱰᱤ ᱦᱟᱹᱨᱭᱟᱹᱲ ᱜᱮ ᱟᱨ ᱟᱹᱰᱤ ᱱᱟᱯᱟᱭ ᱜᱮ ᱵᱩᱡᱷᱟᱹᱜ ᱠᱟᱱ ᱡᱟᱦᱟᱸ ᱦᱤᱥᱟᱹᱵ ᱛᱮ ᱯᱚᱨᱤᱵᱮᱥ ᱦᱚᱸ ᱱᱟᱯᱟᱭ ᱜᱮ ᱛᱟᱦᱮᱱ ᱠᱟᱱᱟ ᱥᱚᱨᱠᱟᱨᱟᱜ ᱠᱩᱨᱩᱢᱩᱴᱩ ᱵᱷᱤᱛᱟᱹᱨ ᱨᱮ ᱢᱩᱭᱩᱨᱵᱷᱡᱽ ᱚᱸᱰᱮ ᱫᱚ ᱟᱹᱰᱤ ᱜᱟᱱ ᱵᱟᱹᱲᱛᱤ ᱨᱮᱜᱮ ᱜᱚᱴᱟ ᱜᱮ ᱚᱱᱠᱟᱱ ᱠᱷᱟᱹᱞᱤ ᱟᱠᱟᱱ ᱡᱟᱭᱜᱟ ᱨᱮ ᱯᱮᱨᱮᱡ ᱟᱠᱟᱱ ᱜᱮᱭᱟ ᱵᱮᱱᱟᱣ ᱟᱠᱟᱫ ᱜᱮᱭᱟᱭ ᱚᱱᱟ ᱩᱛᱱᱟᱹᱣ ᱛᱮ ᱫᱷᱟᱹᱵᱤᱡ ᱛᱮ ᱪᱟᱹᱞᱩ ᱟᱠᱟᱱ ᱜᱮᱭᱟ ᱥᱚᱨᱠᱟᱨᱟᱜ ᱟᱹᱨᱤᱪᱟᱹᱞᱤ ᱨᱤᱠᱟᱹ ᱦᱤᱥᱟᱹᱵ ᱛᱮ ᱚᱱᱟᱭ ᱱᱤᱛᱳᱜ ᱵᱮᱱᱟᱣ ᱟᱹᱜᱩ ᱟᱠᱟᱱ ᱜᱮᱭᱟ ᱪᱟᱹᱞᱩ ᱟᱠᱟᱱᱟ ᱟᱹᱰᱤ ᱥᱚᱦᱮᱫ ᱜᱮ ᱟᱹᱰᱤ ᱞᱟᱥᱟᱱ ᱦᱮᱫ ᱜᱮ ᱟᱹᱰᱤ ᱱᱟᱯᱟᱭ ᱜᱮ ᱱᱚᱣᱟ ᱫᱷᱟᱹᱨᱛᱤ ᱨᱮ ᱫᱟᱨᱮ ᱠᱚ ᱤᱭᱟᱹ ᱞᱮᱱᱠᱷᱟᱱ ᱡᱚᱢ ᱧᱩ ᱨᱮᱦᱚᱸ ᱧᱟᱢᱚᱜ ᱠᱟᱱ ᱜᱮᱭᱟ ᱚᱸᱰᱮ ᱠᱷᱚᱱ ᱟᱹᱰᱤ ᱱᱟᱯᱟᱭ ᱨᱮᱜᱮ ᱧᱟᱢᱚᱜ ᱠᱟᱱᱟ ᱥᱚᱨᱠᱟᱨᱟᱜ ᱨᱤᱠᱟᱹ ᱟᱹᱰᱤ ᱞᱟᱥᱟᱲᱦᱮᱫ ᱜᱮᱭᱟ